ᱤᱧᱟᱹᱜ ᱡᱤᱭᱚᱱᱨᱮ ᱟᱹᱰᱤ ᱢᱟᱨᱟᱝ ᱡᱤᱱᱤᱥ ᱨᱤᱧ ᱥᱟᱢᱟᱝ ᱟᱠᱟᱱᱟ ᱡᱮᱢᱚᱱ ᱢᱤᱫ ᱫᱷᱟᱣ ᱟᱹᱰᱤ ᱢᱟᱨᱟᱝ ᱟᱡᱟᱨ ᱨᱤᱧ ᱯᱟᱲᱟᱣ ᱞᱮᱱᱟ ᱠᱟᱹᱣᱰᱤ ᱠᱚᱨᱮᱱᱟᱜ ᱚᱵᱷᱟᱵᱛᱮ ᱪᱤᱠᱤᱛᱥᱟ ᱠᱚ ᱵᱟᱹᱧ ᱫᱟᱲᱮᱭᱟᱜ ᱠᱟᱱ ᱛᱟᱦᱮᱸᱜ ᱥᱮ ᱨᱟᱱ ᱢᱩᱨᱜᱟᱹᱱ ᱠᱚ ᱵᱟᱹᱧ ᱠᱤᱨᱤᱧ ᱫᱟᱲᱮᱭᱟᱜ ᱠᱟᱱ ᱛᱟᱦᱮᱸᱭᱟ ᱜᱩᱡᱩᱜ ᱵᱟᱧᱪᱟᱣ ᱞᱮᱠᱟᱱ ᱚᱵᱚᱥᱛᱷᱟ ᱨᱤᱧ ᱛᱟᱦᱮᱸ ᱠᱟᱱᱟ ᱛᱚᱵᱮ ᱪᱟᱸᱫᱳᱣᱟᱜ ᱫᱟᱭᱟᱛᱮ ᱡᱟᱦᱟᱸ ᱞᱮᱠᱟᱛᱮ ᱵᱮᱨᱮᱛ ᱨᱩᱣᱟᱹᱲ ᱞᱮᱱᱟᱹᱧ ᱚᱱᱟ ᱟᱡᱟᱨ ᱠᱷᱚᱱᱟᱜ